ᱠᱤᱪᱷᱩ ᱥᱮᱨᱢᱟ ᱢᱟᱲᱟᱝ ᱫᱚ ᱦᱚᱲ ᱠᱚ ᱵᱟᱠᱷᱟᱡ ᱜᱤᱫᱽᱨᱟᱹ ᱠᱚ ᱦᱟᱲᱟᱢ ᱠᱚ ᱵᱩᱲᱦᱤ ᱮᱨᱟ ᱠᱚ ᱡᱷᱚᱛᱚ ᱠᱚᱜᱮ ᱟᱹᱭᱩᱵ ᱞᱮᱱᱠᱷᱟᱱ ᱡᱚᱛᱚ ᱜᱮ ᱯᱤᱰᱟᱹ ᱠᱚᱨᱮ ᱚᱰᱳᱠ ᱧᱟᱯᱟᱢ ᱵᱟᱲᱟ ᱠᱟᱛᱮ ᱵᱟᱝ ᱠᱤ ᱡᱟᱦᱟᱸ ᱟᱠᱷᱟᱲᱟ ᱠᱚᱨᱮ ᱜᱮ ᱚᱰᱳᱜ ᱵᱟᱲᱟ ᱠᱟᱛᱮ ᱠᱟᱛᱷᱟ ᱠᱚ ᱠᱚ ᱨᱚᱯᱚᱱ ᱠᱟᱱ ᱛᱟᱦᱮᱱ ᱟᱹᱰᱤ ᱜᱟᱱ ᱠᱟᱛᱷᱟ ᱠᱚ ᱚᱸᱰᱮ ᱠᱚ ᱨᱟᱠᱟᱵᱟᱠᱚ ᱡᱟᱦᱟᱭ ᱠᱚᱫᱚ ᱫᱩᱠ ᱨᱮᱱᱟᱜ ᱡᱟᱦᱟᱭ ᱠᱚᱫᱚ ᱨᱟᱹᱥᱠᱟᱹ ᱨᱮᱱᱟᱜ ᱡᱚᱛᱚ ᱞᱮᱠᱟᱱ ᱠᱟᱛᱷᱟ ᱠᱚ ᱚᱸᱰᱮ ᱠᱚ ᱨᱟᱠᱟᱵᱟᱠᱚ ᱟᱨ ᱡᱟᱦᱟᱸ ᱛᱤᱥ ᱠᱷᱚᱱᱟᱜ ᱜᱮ ᱡᱮᱢᱚᱱ ᱱᱚᱣᱟ ᱨᱮᱰᱤᱭᱳ ᱴᱮᱞᱤᱵᱷᱤᱡᱮᱱ ᱵᱟᱝᱠᱤ ᱯᱷᱳᱱ ᱦᱮᱡ ᱟᱠᱟᱱᱟ ᱤᱱᱟᱹ ᱛᱟᱭᱚᱢ ᱠᱷᱚᱱ ᱫᱚ ᱡᱚᱛᱚ ᱠᱤᱪᱷᱩ ᱡᱟᱜ ᱜᱮ ᱡᱟᱹᱞ ᱤᱫᱤᱜ ᱠᱟᱱᱟ ᱵᱚᱱ ᱥᱟᱶᱛᱟ ᱨᱮᱭᱟᱜ ᱦᱚᱸ ᱦᱩᱭᱮᱱᱟ ᱟᱹᱰᱤ ᱜᱟᱱ ᱡᱚᱠᱷᱚᱱ ᱵᱚᱱ ᱟᱵᱚ ᱵᱚᱱ ᱡᱷᱟᱹ ᱤᱫᱤᱜ ᱠᱟᱱᱟ ᱢᱟᱲᱟᱝ ᱫᱚ ᱡᱷᱚᱛᱚ ᱠᱚᱜᱮ ᱫᱩᱲᱩᱵ ᱢᱤᱫ ᱠᱟᱛᱮᱱ ᱢᱤᱫᱴᱷᱮᱱ ᱫᱩᱲᱩᱵ ᱢᱤᱫ ᱠᱟᱛᱮᱱ ᱠᱟᱛᱷᱟᱭᱟᱵᱚᱱ ᱜᱚᱞᱯᱚᱭ ᱛᱟᱦᱮᱜ ᱟᱵᱚᱱ ᱟᱨ ᱡᱟᱦᱟᱸ ᱞᱮᱠᱟᱜᱮ ᱯᱷᱳᱱ ᱠᱚ ᱨᱮᱰᱭᱳ ᱠᱚ ᱦᱮᱡ ᱮᱱᱟ ᱤᱱᱟᱹ ᱛᱟᱭᱚᱢ ᱦᱚᱸ ᱨᱮᱰᱭᱳ ᱢᱟ ᱠᱤᱪᱷᱩ ᱜᱟᱱ ᱚᱱᱠᱟ ᱛᱟᱦᱮᱸ ᱞᱮᱱᱜᱮᱭᱟ ᱡᱮ ᱩᱱᱟᱹᱜ ᱵᱟᱵᱚᱱ ᱵᱷᱤᱲᱟᱹᱣ ᱞᱮᱱᱟ ᱵᱟᱠᱤ ᱠᱚᱢᱯᱤᱭᱩᱴᱟᱨ ᱠᱚ ᱯᱷᱳᱱ ᱠᱚ ᱯᱷᱳᱱ ᱠᱚ ᱦᱮᱡ ᱠᱟᱛᱮᱱ ᱫᱚ ᱯᱩᱨᱟᱹ ᱯᱩᱨᱤ ᱠᱚ ᱵᱚᱫᱚᱞ ᱤᱫᱤᱜ ᱠᱟᱱᱟ ᱥᱩᱨ ᱥᱩᱨ ᱛᱟᱦᱮᱱ ᱛᱩᱞᱩᱡ ᱦᱚᱸ ᱦᱚᱲ ᱵᱟᱠᱚ ᱠᱟᱛᱷᱟ ᱠᱟᱱᱟ ᱟᱨ ᱟᱞᱥᱤ ᱤᱫᱤᱜ ᱠᱟᱱᱟ ᱠᱚ ᱢᱟᱱᱮ ᱵᱟᱠᱚ ᱠᱟᱹᱢᱤ ᱠᱟᱱᱟ ᱡᱟᱦᱟᱸ ᱱᱟᱜ ᱜᱮ ᱡᱮᱢᱚᱱ ᱪᱟᱞᱟᱣ ᱠᱚ ᱦᱩᱭᱮᱱᱟ ᱡᱟᱦᱟᱸ ᱱᱟᱜ ᱡᱤᱱᱤᱥ ᱠᱚᱨᱮ ᱜᱮ ᱡᱮᱢᱚᱱ ᱵᱟᱠᱚ ᱠᱟᱹᱢᱤ ᱠᱟᱱᱟ ᱟᱞᱥᱤ ᱤᱫᱤᱜ ᱠᱟᱱᱟ ᱠᱚ ᱡᱚᱛᱚ ᱱᱩᱠᱩ ᱫᱚ